ᱚᱴᱚ ᱰᱟᱭᱵᱷᱟᱨ ᱵᱟᱹᱵᱩ ᱟᱞᱟᱝ ᱡᱟᱦᱟᱸ ᱞᱟᱝ ᱨᱚᱯᱚᱲ ᱞᱮᱱᱟ ᱟᱵᱚ ᱵᱤᱥᱤᱴ ᱢᱳᱲ ᱨᱮ ᱫᱚᱥ ᱴᱟ ᱨᱮ ᱦᱤᱡᱩᱜ ᱤᱧ ᱢᱮᱛᱟᱜ ᱢᱮ ᱛᱟᱦᱮᱸᱜ ᱟᱫᱚ ᱦᱟᱜ ᱠᱷᱟᱱ ᱤᱧ ᱫᱚ ᱛᱮᱦᱮᱧ ᱵᱟᱭᱨᱮ ᱨᱮ ᱢᱤᱱᱟᱹᱧᱟ ᱱᱩᱭ ᱯᱮᱲᱟ ᱴᱷᱮᱱ ᱤᱧ ᱦᱮᱡ ᱟᱠᱟᱱᱟ ᱚᱸᱰᱮ ᱦᱚᱴᱟᱴ ᱜᱮ ᱠᱟᱹᱴᱤᱡ ᱠᱚ ᱚᱥᱩᱵᱤᱫᱷᱟᱹ ᱭᱮᱱ ᱠᱷᱟᱱ ᱤᱧ ᱚᱸᱰᱮᱧ ᱪᱟᱞᱟᱣ ᱮᱱᱟ ᱟᱨ ᱠᱷᱟᱡ ᱤᱧ ᱫᱚ ᱟᱫᱚ ᱚᱸᱰᱮ ᱰᱟᱠᱴᱟᱨ ᱴᱷᱮᱱ ᱞᱮ ᱤᱫᱤ ᱠᱮᱫᱮᱭᱟ ᱩᱱᱤ ᱜᱤᱫᱽᱨᱟᱹ ᱚᱱᱟ ᱠᱟᱛᱮ ᱫᱚ ᱥᱚᱢᱚᱭ ᱫᱚ ᱫᱚᱥᱴᱟᱨ ᱫᱚ ᱚᱸᱰᱮ ᱫᱚ ᱵᱟᱹᱧ ᱪᱟᱞᱟᱣ ᱫᱟᱲᱮᱭᱟᱠᱟᱣᱫᱟ ᱚᱲᱟᱜ ᱫᱚ ᱵᱟᱹᱧ ᱥᱮᱱ ᱨᱩᱣᱟᱹᱲ ᱫᱟᱲᱮᱭᱟᱠᱟᱣᱫᱟ ᱟᱫᱚ ᱚᱱᱟ ᱛᱤᱧ ᱢᱮᱛᱟᱢ ᱠᱟᱱᱟ ᱤᱧ ᱫᱚ ᱨᱚᱥᱯᱟᱨ ᱨᱮ ᱢᱤᱱᱟᱹᱧᱟ ᱱᱚᱸᱰᱮ ᱜᱮ ᱚᱴᱚ ᱜᱟᱹᱰᱤ ᱫᱚ ᱱᱚᱸᱰᱮ ᱟᱹᱜᱩᱭ ᱛᱟᱢ ᱤᱱᱟᱹ ᱜᱮ ᱠᱟᱛᱷᱟ ᱫᱚ